ᱟᱞᱮ ᱵᱤᱨᱵᱷᱩᱢ ᱨᱮᱫᱚ ᱟᱭᱢᱟ ᱨᱚᱠᱚᱢ ᱯᱚᱨᱚᱵᱽ ᱯᱟᱞᱤ ᱢᱮᱱᱟᱜᱼᱟ ᱡᱮᱢᱚᱱ ᱥᱚᱨᱦᱟᱭ ᱢᱮᱱᱟᱜᱼᱟ ᱵᱟᱦᱟ ᱢᱮᱱᱟᱜᱼᱟ ᱮᱨᱚᱜ ᱢᱮᱱᱟᱜᱼᱟ ᱫᱟᱸᱥᱟᱭ ᱢᱮᱱᱟᱜᱼᱟ ᱚᱱᱮᱠ ᱠᱤᱪᱷᱩ ᱜᱮ ᱢᱮᱱᱟᱜ ᱠᱟᱫᱟ ᱟᱨ ᱨᱟᱵᱟᱝ ᱫᱤᱱ ᱫᱚ ᱥᱚᱨᱦᱟᱭ ᱦᱩᱭᱩᱜᱼᱟ ᱵᱟᱦᱟ ᱫᱚ ᱪᱟᱹᱛ ᱵᱚᱸᱜᱟ ᱦᱩᱭᱩᱜᱼᱟ ᱯᱷᱟᱹᱜᱩᱱ ᱢᱟᱥ ᱠᱚᱛᱮ ᱦᱩᱭᱩᱜᱼᱟ ᱫᱟᱸᱥᱟᱭ ᱫᱚ ᱟᱥᱤᱱ ᱢᱟᱥ ᱦᱩᱭᱩᱜᱼᱟ ᱚᱱᱮᱠ ᱠᱤᱪᱷᱩ ᱜᱮ ᱦᱩᱭᱩᱜᱼᱟ ᱵᱚᱞᱮ